ᱱᱚᱣᱟ ᱫᱷᱟᱨᱮ ᱯᱟᱥᱮ ᱫᱷᱟᱨᱮ ᱯᱟᱥᱮ ᱟᱛᱳ ᱠᱚᱨᱮ ᱠᱷᱚᱱ ᱢᱤᱫᱴᱟᱝ ᱢᱤᱫᱴᱟᱝ ᱱᱚᱰᱮ ᱢᱮᱱᱟᱜᱼᱟ ᱚᱱᱟ ᱟᱱᱟᱲᱟ ᱟᱱᱟᱲᱟ ᱨᱮ ᱢᱮᱱᱟᱜᱼᱟ ᱠᱷᱮᱞᱳᱰ ᱠᱷᱮᱞᱳᱰ ᱛᱟᱞᱢᱟ ᱛᱚ ᱚᱸᱰᱮᱜᱮ ᱱᱚᱣᱟ ᱥᱩᱨ ᱥᱩᱯᱩᱨ ᱠᱚᱨᱮᱱ ᱥᱩᱨ ᱥᱩᱯᱩᱨ ᱠᱚᱨᱮᱱ ᱤᱭᱟᱹ ᱜᱤᱫᱽᱨᱟᱹ ᱠᱚ ᱪᱟᱞᱟᱜᱼᱟ ᱚᱸᱰᱮ ᱥᱮᱬᱟ ᱞᱟᱹᱜᱤᱫ ᱛᱮ ᱪᱟᱞᱟᱜ ᱟᱠᱚ ᱫᱤᱱᱟᱹᱢ ᱠᱚ ᱪᱟᱞᱟᱜᱼᱟ ᱥᱮᱬᱟᱭᱟᱠᱚ ᱚᱸᱰᱮᱜᱮ ᱪᱟᱞᱟᱜ ᱟᱠᱚ ᱥᱮᱬᱟᱭᱟᱠᱚ ᱫᱤᱱᱟᱹᱢ ᱠᱚ ᱪᱟᱞᱟᱜᱼᱟ ᱥᱮᱛᱟᱜ ᱨᱮ ᱥᱮᱬᱟ ᱠᱟᱛᱮ ᱟᱯᱚᱱ ᱟᱯᱚᱱ ᱚᱲᱟᱜ ᱠᱚᱛᱮ ᱠᱚ ᱦᱤᱡᱩᱜᱼᱟ ᱰᱮᱞᱤ ᱠᱚ ᱪᱟᱞᱟᱜᱼᱟ ᱚᱸᱰᱮ ᱠᱷᱮᱞᱳᱰ ᱠᱚ ᱥᱮᱬᱟᱭᱟ ᱢᱟᱱᱮ ᱱᱚᱣᱟ ᱠᱚᱨᱮ ᱠᱷᱚᱱ ᱫᱚ ᱱᱚᱣᱟ ᱥᱩᱨ ᱥᱩᱯᱩᱨ ᱠᱚᱨᱮᱜ ᱴᱚᱴᱷᱟ ᱠᱚᱨᱮ ᱫᱚ ᱢᱟᱱᱮ ᱚᱸᱰᱮᱜᱮ ᱥᱟᱱᱟᱢ ᱜᱤᱫᱽᱨᱟᱹ ᱠᱚ ᱪᱟᱞᱟᱜᱼᱟ ᱚᱸᱰᱮ ᱜᱮᱠᱚ ᱥᱮᱬᱟᱭᱟ ᱛᱚ ᱥᱮᱬᱟ ᱠᱟᱛᱮ ᱱᱚᱝᱠᱟ ᱡᱟᱦᱟᱸ ᱠᱚᱨᱮ ᱚᱱᱠᱟᱜᱮ ᱥᱮᱬᱟ ᱥᱮᱬᱟᱛᱮ ᱚᱸᱰᱮ ᱥᱮᱬᱟ ᱠᱟᱛᱮ ᱡᱟᱦᱟᱸ ᱱᱮᱥᱱᱮᱞ ᱫᱷᱟᱹᱵᱤᱡ ᱠᱚ ᱪᱟᱞᱟᱣ ᱫᱟᱲᱮᱭᱟᱜᱼᱟ ᱛᱚ ᱚᱱᱠᱟᱜᱮ ᱚᱸᱰᱮ ᱠᱚ ᱥᱮᱬᱟᱭᱟ ᱡᱚᱛᱚ ᱞᱮᱠᱟᱱᱟᱜ ᱠᱚ ᱵᱩᱡᱟ ᱠᱷᱮᱞᱳᱰ ᱨᱮᱱᱟᱝ ᱪᱮᱫ ᱞᱮᱠᱟ ᱵᱟᱝ ᱪᱮᱫ ᱞᱮᱠᱟ ᱤᱭᱟᱹ ᱛᱚ ᱚᱸᱰᱮᱜᱮ ᱪᱟᱞᱟᱣ ᱠᱟᱛᱮ ᱡᱚᱛᱚ ᱥᱟᱱᱟᱢᱟᱜ ᱠᱚ ᱵᱩᱡᱟ ᱛᱚ ᱱᱚᱣᱟ ᱴᱚᱴᱷᱟ ᱠᱚᱨᱮᱱ ᱫᱚ ᱩᱱᱟᱹᱜ ᱫᱚ ᱚᱠᱟ ᱠᱚᱨᱮᱢ ᱥᱮᱬᱟᱭᱟ ᱛᱚ ᱚᱸᱰᱮᱜᱮ ᱡᱚᱛᱚ ᱜᱤᱫᱽᱨᱟᱹ ᱠᱚ ᱪᱟᱞᱟᱜᱼᱟ ᱱᱚᱣᱟ ᱠᱚᱨᱮᱱ ᱡᱟᱦᱟᱸ ᱛᱤᱱᱟᱹᱜ ᱢᱟᱱᱮ ᱚᱱᱠᱟ ᱠᱷᱮᱞᱟᱱ ᱜᱤᱫᱽᱨᱟᱹ ᱠᱚ ᱚᱸᱰᱮᱜᱮ ᱪᱟᱞᱟᱣ ᱠᱟᱛᱮ ᱡᱚᱛᱚ ᱞᱮᱠᱟ ᱠᱷᱮᱞ ᱨᱮᱱᱟᱝ ᱫᱟᱲᱮ ᱥᱮ ᱚᱱᱠᱟ ᱵᱩᱫᱽᱫᱷᱤ ᱠᱚ ᱟᱨᱡᱟᱣ ᱡᱚᱝᱟ